ᱟᱵᱚ ᱯᱚᱥᱪᱷᱤᱢ ᱵᱟᱝᱞᱟ ᱯᱚᱱᱚᱛ ᱨᱮᱫᱚ ᱥᱮᱫᱟᱭ ᱫᱚ ᱦᱚᱨᱚᱜ ᱵᱟᱫᱮᱸ ᱠᱚᱫᱚ ᱞᱩᱝᱜᱤ ᱯᱟᱹᱧᱪᱤ ᱠᱚᱛᱮ ᱠᱚ ᱵᱟᱸᱫᱮ ᱵᱟᱲᱟ ᱠᱚᱜ ᱠᱟᱱ ᱛᱟᱦᱮᱱᱟ ᱰᱮᱝᱜᱟ ᱵᱟᱲᱟ ᱠᱚᱜ ᱠᱟᱱ ᱛᱟᱦᱮᱸᱫ ᱠᱚ ᱟᱨ ᱱᱮᱛᱟᱨ ᱫᱚ ᱥᱚᱦᱚᱨ ᱵᱟᱡᱟᱨ ᱨᱮ ᱪᱟᱞᱟᱣ ᱠᱟᱛᱮᱫ ᱥᱚᱦᱚᱨ ᱨᱮᱱ ᱦᱚᱲ ᱠᱚ ᱧᱮᱞ ᱛᱮ ᱩᱱᱠᱩᱣᱟ ᱥᱟᱡ ᱥᱟᱯᱲᱟᱣ ᱧᱮᱞᱛᱮ ᱟᱵᱚ ᱦᱚᱲ ᱠᱚᱦᱚᱸ ᱩᱱᱠᱩ ᱞᱮᱠᱟ ᱦᱚᱨᱚᱜ ᱵᱟᱸᱫᱮ ᱥᱟᱱᱟ ᱵᱚᱱᱟ ᱚᱱᱟ ᱠᱷᱟᱹᱛᱤᱨ ᱱᱮᱛᱟᱨ ᱟᱨ ᱞᱟᱦᱟ ᱛᱮᱱᱟᱜ ᱫᱚ ᱟᱹᱰᱤ ᱜᱮ ᱯᱟᱨᱛᱷᱚᱠᱽᱠᱚᱼᱟ ᱱᱮᱛᱟᱨ ᱫᱚ ᱪᱷᱟᱛᱟ ᱯᱟᱛᱟ ᱠᱚᱨᱮ ᱦᱚᱸ ᱟᱵᱚ ᱥᱮᱫᱟᱭ ᱞᱮᱠᱟ ᱫᱚ ᱟᱫᱚ ᱵᱟᱠᱚ ᱦᱚᱨᱚᱜ ᱵᱟᱸᱫᱮᱭᱮᱫᱟ ᱱᱮᱛᱟᱨ ᱫᱚ ᱡᱤᱱᱥ ᱴᱚᱯ ᱟᱭᱢᱟ ᱨᱚᱠᱚᱢ ᱜᱮ ᱠᱤᱪᱨᱤᱡ ᱛᱩᱫ ᱟᱠᱟᱱᱟ ᱚᱱᱠᱟ ᱜᱮᱠᱚ ᱵᱟᱸᱫᱮ ᱮᱫᱟ ᱚᱱᱟ ᱠᱷᱟᱹᱛᱤᱨ ᱥᱮᱫᱟᱭ ᱨᱮᱱᱟᱜ ᱠᱤᱪᱨᱤᱡ ᱠᱷᱟᱹᱰᱣᱟᱹᱜ ᱠᱚᱫᱚ ᱟᱫᱚ ᱱᱮᱛᱟᱨ ᱫᱚ ᱵᱟᱠᱚ ᱦᱚᱨᱚᱜ ᱵᱟᱸᱫᱮᱭᱮᱫᱟ ᱱᱮᱛᱟᱨ ᱫᱚ ᱥᱚᱦᱚᱨ ᱵᱟᱡᱟᱨ ᱥᱮᱱᱟᱜ ᱜᱮᱠᱚ ᱦᱚᱨᱚᱜ ᱵᱟᱸᱫᱮ ᱭᱮᱫᱟ